ᱤᱧ ᱫᱚ ᱯᱨᱮᱥᱟᱨ ᱠᱩᱠᱟᱨ ᱨᱮ ᱤᱥᱤᱱᱟᱜ ᱦᱚᱧ ᱠᱩᱥᱤᱭᱟᱜᱼᱟ ᱟᱨ ᱥᱟᱱᱟᱢ ᱞᱮᱠᱟᱛᱮ ᱤᱥᱤᱱᱟᱜ ᱜᱤᱧ ᱠᱩᱥᱤᱭᱟᱜᱼᱟ ᱵᱟᱱᱟᱨ ᱜᱮ ᱢᱮᱱᱠᱷᱟᱱ ᱯᱨᱮᱥᱟᱨ ᱠᱩᱠᱟᱨ ᱨᱮᱫᱚ ᱡᱚᱠᱷᱚᱱ ᱛᱟᱲᱟᱛᱟᱲᱤ ᱛᱟᱸᱦᱮᱱᱟ ᱤᱱᱟᱹ ᱥᱚᱢᱚᱭ ᱛᱟᱲᱟ ᱛᱟᱲᱤ ᱯᱨᱮᱥᱟᱨ ᱠᱩᱠᱟᱨ ᱨᱮᱢ ᱤᱥᱤᱱ ᱞᱮᱠᱷᱟᱡ ᱫᱚ ᱠᱷᱩᱵ ᱜᱮ ᱵᱷᱟᱹᱜᱤ ᱜᱮᱭᱟ ᱟᱨ ᱥᱚᱢᱚᱭ ᱵᱟᱧᱪᱟᱜᱼᱟ ᱯᱨᱮᱥᱟᱨ ᱠᱩᱠᱟᱨ ᱨᱮ ᱤᱥᱤᱱ ᱛᱮᱫᱚ ᱟᱨ ᱥᱤᱵᱤᱞ ᱦᱚᱸ ᱵᱮᱥ ᱜᱮ ᱥᱤᱵᱤᱞᱟ ᱢᱮᱱᱠᱷᱟᱱ ᱟᱞᱮ ᱫᱚ ᱥᱟᱦᱟᱱ ᱛᱮᱜᱮ ᱤᱥᱤᱱ ᱫᱚ ᱵᱷᱟᱜᱮ ᱞᱮ ᱵᱩᱡᱷᱟᱹᱣᱟ ᱥᱮ ᱵᱷᱟᱜᱮ ᱞᱮ ᱤᱥᱤᱱ ᱵᱟᱲᱟᱭᱟ ᱛᱳ ᱯᱨᱮᱥᱟᱨ ᱠᱩᱠᱟᱨ ᱨᱮᱱᱟᱜ ᱴᱮᱥᱴ ᱦᱚᱸ ᱵᱷᱟᱜᱤ ᱜᱮᱭᱟ ᱟᱨ ᱮᱢᱱᱤ ᱡᱟᱸᱦᱟ ᱠᱚ ᱥᱟᱦᱟᱱ ᱠᱚᱛᱮ ᱤᱥᱤᱱ ᱜᱟᱱᱚᱜ ᱚᱱᱟ ᱨᱮᱱᱟᱜ ᱴᱮᱥᱴ ᱦᱚᱸ ᱥᱤᱵᱤᱞ ᱜᱮᱭᱟ ᱢᱮᱱᱠᱷᱟᱱ ᱵᱟᱱᱟᱨ ᱨᱮᱭᱟᱜ ᱥᱟᱦᱟᱱ ᱛᱮ ᱤᱥᱤᱱ ᱟᱨ ᱯᱨᱮᱥᱟᱨ ᱠᱩᱠᱟᱨ ᱨᱮᱱᱟᱜ ᱴᱮᱥᱴ ᱫᱚ ᱛᱷᱚᱲᱟ ᱡᱩᱫᱟᱹ ᱡᱩᱫᱟᱹ ᱜᱮᱭᱟ ᱥᱤᱵᱤᱞ ᱫᱚ ᱡᱩᱫᱟᱹ ᱜᱮᱭᱟ